ᱤᱧ ᱡᱚᱠᱷᱚᱱ ᱦᱟᱹᱠᱩ ᱯᱟᱹᱦᱤᱞ ᱢᱚᱛᱚᱧ ᱥᱟᱵ ᱠᱮᱫ ᱠᱚᱣᱟ ᱛᱚᱠᱷᱚᱱ ᱫᱚ ᱛᱟᱦᱮᱸᱠᱟᱱᱟ ᱠᱟᱹᱞᱦᱤ ᱛᱟᱨᱯᱚᱨᱮ ᱢᱩᱪᱩ ᱵᱟ ᱴᱟᱯᱟ ᱟᱨ ᱥᱟᱭᱨᱟ ᱠᱚ ᱛᱟᱦᱮᱸᱠᱟᱱᱟ ᱥᱤᱭᱟᱹᱲᱟ ᱛᱟᱦᱮᱸᱠᱟᱱᱟ ᱱᱚᱣᱟ ᱠᱚ ᱛᱮᱜᱮᱧ ᱥᱟᱵ ᱟᱠᱟᱫ ᱠᱚᱣᱟ ᱛᱚᱵᱮ ᱤᱱᱟᱹ ᱛᱟᱭᱚᱢ ᱫᱚ ᱵᱚᱫᱚᱞᱮᱱᱟ ᱱᱤᱛᱳᱜ ᱚᱱᱮ ᱱᱤᱛᱳᱜ ᱫᱚ ᱢᱮᱱᱟᱜᱼᱟ ᱚᱱᱮ ᱰᱷᱟᱠᱟ ᱡᱷᱟᱹᱞᱤ ᱵᱟ ᱴᱷᱮᱞᱟᱣ ᱡᱷᱟᱹᱞᱤ ᱟᱨᱦᱚᱸ ᱯᱷᱟᱥ ᱡᱷᱟᱹᱞᱤ ᱡᱟᱛᱮ ᱩᱥᱟᱹᱨᱟᱛᱮ ᱦᱟᱹᱠᱩ ᱠᱚ ᱥᱟᱵᱚᱜᱚᱜᱼᱟ ᱡᱟᱦᱟᱸᱫᱚᱭ ᱛᱟᱹᱠᱤᱡ ᱠᱮᱫ ᱛᱚᱠᱷᱚᱱ ᱜᱮ ᱩᱱᱤ ᱫᱚᱭ ᱛᱚᱞᱮᱱᱟ ᱡᱷᱟᱹᱞᱤ ᱨᱮ ᱚᱱᱠᱟ ᱩᱱᱱᱚᱛᱚᱢᱟᱱ ᱨᱮᱭᱟᱜ ᱤᱭᱟᱹ ᱠᱚ ᱢᱟᱱᱮ ᱡᱷᱟᱹᱞᱤ ᱠᱚ ᱟᱹᱵᱤᱥᱠᱟᱨ ᱟᱠᱟᱜᱼᱟ ᱚᱱᱮ ᱠᱤᱨᱤᱧ ᱠᱟᱛᱮᱫ ᱯᱩᱠᱷᱨᱤ ᱵᱟᱝ ᱠᱷᱟᱹᱲᱤ ᱵᱟᱝ ᱫᱤᱞ ᱨᱮ ᱡᱟᱦᱟᱸᱨᱮᱜᱮ ᱚᱱᱟᱭ ᱚᱰᱟᱣ ᱞᱮᱠᱷᱟᱱ ᱛᱟᱹᱠᱤᱡ ᱞᱮᱠᱷᱟᱱ ᱚᱵᱵᱳᱥᱥᱳᱭ ᱛᱟᱹᱠᱤᱡ ᱞᱮᱠᱷᱟᱡ ᱫᱚᱭ ᱡᱷᱟᱹᱞᱤᱜ ᱜᱮᱭᱟ ᱟᱫᱚ ᱚᱱᱮ ᱚᱱᱠᱟᱱᱟᱜ ᱡᱷᱟᱹᱞᱤ ᱢᱮᱱᱟᱜᱼᱟ ᱟᱨ ᱱᱤᱭᱟᱹ ᱜᱮ ᱨᱟᱹᱥᱠᱟᱹ ᱦᱟᱹᱠᱩ ᱥᱟᱵ ᱨᱮᱭᱟᱜ ᱨᱟᱹᱥᱠᱟᱹ ᱫᱚ ᱡᱮᱢᱚᱱ ᱱᱚᱜᱼᱚᱸᱭ ᱟᱥᱟᱲ ᱵᱚᱸᱜᱟᱭ ᱦᱮᱡ ᱞᱮᱱᱠᱷᱟᱱ ᱟᱞᱮ ᱥᱮᱡ ᱫᱚ ᱟᱹᱰᱤ ᱟᱸᱴ ᱯᱩᱠᱷᱨᱤ ᱢᱮᱱᱟᱜᱼᱟ ᱟᱨ ᱦᱟᱹᱠᱩ ᱠᱚ ᱨᱟᱠᱟᱵᱚᱜᱼᱟ ᱟᱨ ᱞᱮ ᱥᱟᱵ ᱠᱚᱣᱟ ᱜᱷᱩᱴᱩ ᱨᱮ ᱮᱢᱚᱱ ᱠᱤ ᱜᱷᱩᱴᱩ ᱛᱮᱦᱚᱸ ᱠᱚ ᱨᱟᱠᱟᱵᱚᱜ ᱜᱮᱭᱟ ᱥᱮ ᱯᱩᱠᱷᱨᱤ ᱵᱷᱟᱥᱟᱣ ᱠᱟᱛᱮᱫ ᱨᱮᱦᱚᱸ ᱠᱚ ᱫᱟᱹᱲ ᱜᱮᱭᱟ ᱟᱫᱚᱞᱮ ᱥᱟᱵ ᱠᱚᱣᱟ ᱚᱱᱠᱟᱞᱮᱠᱟᱛᱮ ᱦᱟᱹᱠᱩ ᱥᱟᱵ ᱨᱮᱭᱟᱜ ᱨᱟᱹᱥᱠᱟᱹ ᱟᱹᱰᱤ ᱜᱮᱞᱮ ᱵᱩᱡᱷᱟᱹᱣᱟ ᱟᱹᱰᱤ ᱢᱚᱡᱽ ᱞᱮ ᱵᱩᱡᱷᱟᱹᱣᱟ